ᱥᱚᱦᱚᱨ ᱨᱮᱫᱚ ᱯᱷᱩᱴᱵᱚᱞ ᱠᱨᱤᱠᱮᱴ ᱠᱚ ᱜᱟᱛᱤᱜ ᱜᱮᱭᱟ ᱟᱨ ᱟᱛᱳ ᱨᱮᱫᱚ ᱯᱷᱩᱴᱵᱚᱞ ᱟᱨ ᱠᱨᱤᱠᱮᱴ ᱪᱷᱟᱰᱟ ᱟᱨᱦᱚᱸ ᱟᱭᱢᱟ ᱠᱤᱪᱷᱩ ᱜᱟᱛᱤᱜ ᱟᱜ ᱢᱮᱱᱟᱜᱼᱟ ᱜᱟᱛᱤᱜ ᱟᱜ ᱫᱚ ᱦᱩᱭᱩᱜ ᱠᱟᱱᱟ ᱡᱮᱢᱚᱱ ᱼ ᱵᱩᱲᱦᱤ ᱪᱳᱨ ᱠᱤᱛᱼᱠᱤᱛ ᱩᱠᱩᱼᱩᱠᱩ ᱛᱟᱨᱯᱚᱨ ᱥᱳᱞᱞᱳ ᱜᱷᱩᱴᱤ ᱟᱨᱦᱚᱸ ᱟᱭᱢᱟ ᱠᱤᱪᱷᱩ ᱜᱟᱛᱤᱜ ᱢᱮᱱᱟᱜᱼᱟ